ᱤᱧᱫᱚ ᱥᱚᱦᱚᱨᱟᱭ ᱨᱮᱫᱚ ᱟᱹᱰᱤ ᱛᱮᱫ ᱜᱮᱧ ᱨᱟᱹᱥᱠᱟᱹᱜᱼᱟ ᱠᱟᱨᱚᱱ ᱚᱱᱟ ᱨᱮᱫᱚ ᱟᱭᱢᱟ ᱫᱤᱱ ᱫᱷᱚᱨᱮ ᱨᱟᱹᱥᱠᱟ ᱦᱩᱭᱩᱜᱼᱟ ᱥᱚᱦᱨᱟᱭ ᱨᱮᱫᱚ ᱤᱧᱨᱮᱱ ᱫᱤᱫᱤ ᱛᱮᱧᱟᱝ ᱠᱚ ᱠᱩᱢᱟᱹᱝ ᱼᱱᱟᱱᱟ ᱛᱟᱠᱚᱧ ᱢᱟᱸᱜᱟᱣ ᱠᱚᱣᱟ ᱚᱱᱟᱛᱮ ᱡᱷᱚᱛᱚ ᱦᱚᱲ ᱢᱤᱫ ᱥᱟᱶᱞᱮ ᱨᱟᱹᱥᱠᱟᱹᱜᱼᱟ ᱟᱨ ᱵᱟᱯᱞᱟ ᱨᱮᱫᱚ ᱠᱩᱲᱤ ᱥᱟᱞᱟᱜ ᱞᱩᱢᱛᱤ ᱠᱩᱲᱤ ᱥᱟᱞᱟᱜ ᱫᱚᱢᱮ ᱨᱟᱹᱥᱠᱟᱹ ᱟᱹᱭᱠᱟᱹᱜᱼᱟ ᱚᱱᱟ ᱥᱟᱶᱛᱮ ᱵᱟᱯᱞᱟ ᱨᱮᱫᱚ ᱟᱹᱰᱤ ᱵᱟᱹᱲᱛᱤᱧ ᱨᱟᱹᱥᱠᱟᱹᱜᱼᱟ ᱠᱟᱨᱚᱱ ᱪᱮ ᱱᱟᱣᱟ ᱱᱟᱣᱟ ᱥᱟᱸᱜᱟᱛ ᱠᱩᱲᱤ ᱥᱟᱶ ᱨᱟᱹᱥᱠᱟᱹ ᱫᱚ ᱢᱤᱫᱴᱮᱱ ᱵᱟᱹᱲᱛᱤᱜᱮ ᱨᱟᱹᱥᱠᱟᱹ ᱟᱹᱭᱠᱟᱹᱜᱼᱟ ᱚᱱᱟᱛᱮ ᱥᱟᱸᱜᱟᱛ ᱠᱩᱲᱤ ᱥᱟᱶ ᱨᱮᱜᱮ ᱵᱟᱹᱲᱛᱤ ᱤᱧᱫᱩᱧ ᱥᱚᱜᱚᱭᱟ ᱟᱨ ᱟᱹᱛᱩᱨᱮᱱ ᱮᱱᱮᱡ ᱥᱟᱶ ᱨᱮᱦᱚᱸᱧ ᱨᱟᱹᱥᱠᱟᱹᱜ ᱜᱮᱭᱟ ᱢᱮᱱᱠᱷᱟᱱ